ᱱᱚᱣᱟ ᱠᱤ ᱠᱮᱵᱽ ᱮᱡᱮᱹᱱᱥᱤ ᱠᱟᱱᱟ ᱤᱧ ᱡᱟᱦᱟᱸ ᱞᱟᱹᱜᱤᱫ ᱛᱮ ᱱᱚᱣᱟ ᱠᱮᱵᱽ ᱥᱮ ᱚᱴᱳᱧ ᱵᱩᱠᱤᱝ ᱞᱮᱫᱟ ᱚᱱᱟ ᱚᱠᱛᱚ ᱠᱷᱚᱱ ᱡᱟᱹᱥᱛᱤ ᱵᱤᱞᱚᱢᱚᱜ ᱠᱟᱱᱟ ᱵᱤᱞᱚᱢ ᱠᱟᱛᱮᱫ ᱥᱮᱴᱮᱨᱟᱠᱟᱱᱟ ᱵᱤᱞᱚᱢ ᱠᱟᱛᱮᱫ ᱥᱮᱴᱮᱨᱟᱠᱟᱱ ᱛᱮ ᱤᱧ ᱡᱟᱦᱟᱸ ᱛᱮ ᱥᱮ ᱠᱟᱹᱢᱤ ᱞᱟᱹᱜᱤᱫ ᱤᱧ ᱵᱩᱠᱤᱝ ᱞᱮᱫᱟ ᱚᱱᱟ ᱠᱟᱹᱢᱤ ᱵᱟᱹᱧ ᱠᱚᱨᱟᱣ ᱫᱟᱲᱮ ᱠᱟᱣᱫᱟ ᱵᱟᱹᱧ ᱠᱚᱨᱟᱣ ᱫᱟᱲᱮ ᱠᱟᱜᱛᱮ ᱤᱧ ᱱᱚᱣᱟ ᱠᱮᱵᱽ ᱠᱮᱱᱥᱮᱞ ᱞᱟᱹᱜᱤᱫ ᱤᱧ ᱨᱤᱠᱟᱹᱣ ᱠᱟᱫᱟ ᱱᱚᱣᱟ ᱠᱮᱵᱽ ᱠᱮᱱᱥᱮᱞ ᱞᱟᱹᱜᱤᱫ ᱛᱮ ᱤᱧ ᱪᱮᱫ ᱪᱤᱠᱟᱹ ᱦᱩᱭᱤᱧᱟᱹ ᱥᱮ ᱤᱧ ᱡᱟᱦᱟᱸ ᱵᱩᱠᱤᱝ ᱞᱟᱹᱜᱤᱫ ᱛᱮ ᱞᱟᱦᱟᱛᱮ ᱴᱟᱠᱟᱧ ᱮᱢ ᱞᱮᱫᱟ ᱚᱱᱟ ᱴᱟᱠᱟ ᱪᱮᱫ ᱞᱮᱠᱟᱛᱮ ᱯᱷᱮᱨᱚᱛᱤᱧ ᱧᱟᱢᱟ ᱚᱱᱟ ᱟᱢ ᱞᱟᱹᱭᱟᱹᱧ ᱢᱮ